ᱦᱮᱸ ᱦᱮᱞᱳ ᱦᱮᱸ ᱤᱧ ᱢᱤᱫᱴᱤᱡ ᱠᱟᱥᱴᱚᱢᱟᱨᱤᱧ ᱨᱚᱲ ᱮᱫᱟ ᱦᱮᱸ ᱦᱮᱸ ᱫᱚᱠᱚᱱ ᱫᱚ ᱠᱷᱩᱞᱟᱹᱣ ᱜᱮᱛᱟᱢᱟ ᱟᱫᱚ ᱤᱧ ᱢᱤᱫᱴᱤᱡ ᱢᱳᱵᱟᱭᱤᱞ ᱠᱤᱨᱤᱧ ᱥᱟᱱᱟᱹᱧ ᱠᱟᱱᱟ ᱦᱮᱸ ᱟᱫᱚ ᱟᱢᱟᱜ ᱫᱟᱠᱟᱱ ᱨᱮᱫᱚ ᱱᱤᱛᱚᱜ ᱫᱚ ᱪᱮᱫ ᱠᱚ ᱪᱮᱫ ᱠᱚ ᱢᱳᱵᱟᱭᱤᱞ ᱮᱵᱮᱞᱮᱵᱮᱞ ᱢᱮᱱᱟᱜᱼᱟ ᱚᱸᱻ ᱟᱪᱪᱷᱟ ᱴᱷᱤᱠ ᱴᱷᱤᱠ ᱴᱷᱤᱠ ᱜᱮᱭᱟ ᱟᱪᱷᱟ ᱤᱧ ᱫᱚ ᱟᱭ ᱯᱷᱳᱱ ᱥᱤᱠᱴᱤᱱ ᱢᱮᱱᱟᱜᱼᱟ ᱟᱫᱚ ᱟᱭ ᱯᱷᱳᱱ ᱥᱤᱠᱴᱤᱱ ᱫᱚ ᱛᱤᱱᱟᱹᱜ ᱜᱟᱱ ᱫᱟᱢᱚᱜ ᱠᱟᱱᱟ ᱤᱱᱟᱹᱜ ᱥᱚᱥᱛᱟ ᱦᱟᱹᱨ ᱛᱟᱦᱚᱞᱮ ᱤᱧ ᱢᱟ ᱵᱟᱨᱭᱟ ᱜᱟᱱ ᱤᱧ ᱦᱟᱛᱟᱣᱟ ᱛᱟᱦᱚᱞᱮ ᱠᱷᱟᱡ ᱢᱟ ᱰᱤᱥᱠᱟᱣᱩᱱᱴ ᱠᱚ ᱵᱟᱝ ᱧᱟᱢᱚᱜ ᱛᱮ ᱚᱸᱻ ᱴᱷᱤᱠ ᱜᱮᱭᱟ ᱟᱪᱪᱷᱟ ᱴᱷᱤᱠ ᱟᱪᱷᱟ ᱠᱟᱹᱴᱤᱡ ᱯᱷᱳᱱ ᱫᱚ ᱛᱤᱱᱟᱹᱜ ᱜᱟᱱ ᱫᱟᱢᱚᱜ ᱠᱟᱱᱟ ᱚᱱᱟ ᱵᱳᱛᱟᱢ ᱵᱟᱞᱟ ᱯᱷᱳᱱ ᱨᱮ ᱛᱤᱱᱟᱹᱜ ᱜᱟᱱ ᱧᱟᱢᱚᱜ ᱠᱟᱱᱟ ᱯᱟᱹᱛᱤ ᱥᱮᱴ ᱫᱚ ᱛᱤᱱᱟᱹᱜ ᱠᱟᱛᱮ ᱧᱟᱢᱚᱜ ᱠᱟᱱᱟ ᱤᱱᱟᱹᱜ ᱠᱚᱢ ᱚᱱᱟ ᱜᱮᱢᱟ ᱟᱭᱢᱟ ᱰᱷᱮᱨ ᱦᱟᱛᱟᱣ ᱠᱮᱢᱟ ᱤᱱᱟᱹᱜ ᱜᱟᱱ ᱢᱟ ᱵᱟᱹᱧ ᱞᱟᱜᱟᱣ ᱤᱧ ᱢᱤᱫᱴᱮᱡ ᱯᱷᱳᱱᱤᱧ ᱦᱟᱛᱟᱣ ᱟᱪᱪᱷᱟ ᱚᱱᱟ ᱨᱤᱭᱮᱞᱢᱤ ᱚᱱᱟ ᱱᱟᱭᱤᱱ ᱯᱨᱳ ᱢᱮᱱᱟᱜ ᱯᱷᱟᱭᱤᱵᱽ ᱡᱤ ᱦᱮᱸ ᱚᱱᱟ ᱛᱤᱱᱟᱜ ᱜᱟᱱ ᱫᱟᱢᱚᱜ ᱠᱟᱱᱟ ᱚᱸᱻ ᱚᱱᱟ ᱦᱚᱸ ᱟᱹᱰᱤ ᱥᱚᱥᱛᱟ ᱟᱹᱰᱤ ᱥᱚᱥᱛᱟ ᱟᱢ ᱴᱷᱮᱡ ᱡᱚᱛᱚ ᱢᱳᱱᱟᱭᱤᱞ ᱜᱮ ᱰᱟᱢ ᱟᱪᱪᱷᱟ ᱴᱷᱤᱠ ᱜᱮᱭᱟ ᱡᱚᱛᱚ ᱠᱷᱚᱡ ᱡᱟᱹᱥᱛᱤ ᱞᱟᱹᱴᱩ ᱫᱟᱢ ᱫᱚ ᱛᱤᱱᱟᱹᱜ ᱜᱟᱱ ᱯᱷᱳᱱ ᱢᱮᱱᱟᱜ ᱛᱟᱢᱟ ᱪᱮᱫ ᱯᱷᱳᱱ ᱢᱮᱱᱟᱜ ᱛᱟᱢᱟ ᱡᱚᱛᱚ ᱠᱷᱟᱡ ᱡᱟᱹᱥᱛᱤ ᱫᱟᱢ ᱫᱚ ᱦᱮᱸ ᱦᱮᱸ ᱛᱤᱱᱟᱹᱜ ᱫᱟᱢ ᱚᱱᱟ ᱫᱚ ᱚᱨᱮ ᱵᱟᱵᱨᱮ ᱟᱪᱪᱷᱟ ᱴᱷᱤᱠ ᱚᱱᱟ ᱫᱚ ᱡᱟᱹᱥᱛᱤ ᱫᱟᱢ ᱟᱪᱪᱷᱟ ᱴᱷᱤᱠ ᱜᱮᱭᱟ ᱟᱭ ᱯᱷᱳᱱ ᱫᱚ ᱵᱟᱹᱧ ᱦᱟᱛᱟᱣᱟ ᱤᱧ ᱫᱚ ᱚᱱᱟ ᱢᱳᱵᱟᱭᱤᱞ ᱚᱱᱟ ᱠᱤᱯᱮᱰ ᱢᱳᱵᱟᱭᱤᱞ ᱜᱮᱭ ᱦᱟᱛᱟᱣᱟ ᱚᱱᱟ ᱥᱟᱛ ᱥᱚ ᱟᱴᱥᱚ ᱴᱟᱠᱟ ᱨᱮᱭᱟᱜ ᱛᱚ ᱡᱚᱛᱚ ᱠᱷᱚᱡ ᱥᱚᱥᱛᱟ ᱫᱚ ᱪᱮᱫ ᱢᱟᱞ ᱢᱮᱱᱟᱜ ᱛᱟᱢᱟ ᱛᱤᱱᱟᱹᱜ ᱫᱟᱢ ᱚᱸᱻ ᱴᱷᱤᱠ ᱜᱮᱭᱟ ᱴᱷᱤᱠ ᱜᱮᱭᱟ ᱚᱱᱟ ᱢᱳᱵᱟᱭᱤᱞ ᱜᱮ ᱛᱚᱵᱮᱧ ᱦᱟᱛᱟᱣᱟ ᱦᱮᱸ ᱪᱟᱞᱟᱜ ᱠᱟᱱᱟᱹᱧ ᱦᱟᱜ ᱴᱷᱤᱠ ᱜᱮᱭᱟ